ᱦᱮᱞᱳ ᱡᱚᱸᱦᱟᱨ ᱜᱮ ᱟᱫᱚ ᱯᱷᱟᱭᱤᱞ ᱢᱟᱨᱟᱱᱰᱤ ᱱᱟᱨᱟᱯᱩᱨ ᱨᱮᱱ ᱠᱟᱱ ᱜᱮᱭᱟᱢ ᱤᱧ ᱱᱚᱛᱮ ᱫᱩᱢᱠᱟ ᱥᱮᱫ ᱠᱷᱚᱱ ᱛᱚᱵᱮ ᱥᱳᱨᱩᱢ ᱢᱮᱱᱟᱜ ᱛᱟᱢᱟ ᱚᱱᱟᱜᱮ ᱦᱮᱸ ᱥᱠᱩᱴᱤ ᱠᱚ ᱢᱮᱱᱟᱜ ᱛᱟᱢᱟ ᱥᱮ ᱵᱟᱹᱱᱩᱜ ᱛᱟᱢᱟ ᱦᱮᱸ ᱪᱮᱫ ᱞᱮᱠᱟᱱ ᱜᱟᱹᱰᱤ ᱢᱮᱱᱟᱜ ᱛᱟᱢᱟ ᱠᱩᱲᱤᱭᱟᱜ ᱜᱟᱹᱰᱤ ᱜᱮ ᱪᱮᱫ ᱞᱮᱠᱟ ᱫᱟᱢ ᱠᱚ ᱟᱢᱫᱚ ᱫᱟᱢ ᱞᱟᱹᱭ ᱢᱮᱥᱮ ᱦᱮᱸ ᱟᱨ ᱛᱚᱵᱮ ᱚᱠᱟ ᱦᱤᱞᱳᱜ ᱦᱮᱸ ᱫᱤᱱᱟᱹᱢ ᱜᱮᱢ ᱠᱷᱩᱞᱟᱹᱣᱮᱫᱟ ᱦᱮᱸ ᱛᱚᱵᱮ ᱢᱤᱫ ᱫᱤᱱᱤᱧ ᱪᱟᱞᱟᱜᱼᱟ ᱜᱟᱹᱰᱤᱧ ᱧᱮᱞ ᱟᱹᱜᱩᱭ ᱛᱟᱢᱟ ᱦᱮᱸ ᱧᱩᱛᱩᱢ ᱠᱚ ᱞᱟᱹᱭᱟᱹᱧ ᱢᱮᱥᱮ ᱛᱷᱚᱲᱟ ᱤᱧᱫᱚ ᱩᱱᱟᱹᱜ ᱵᱟᱹᱧ ᱵᱟᱲᱟᱭᱟ ᱟᱫᱚ ᱟᱢ ᱞᱟᱹᱭᱟᱹᱧ ᱢᱮ ᱚᱠᱟᱴᱟᱜ ᱢᱚᱡᱟ ᱠᱩᱲᱤ ᱜᱟᱹᱰᱤ ᱢᱩᱫᱽᱨᱮ ᱚᱠᱟᱴᱟᱜ ᱢᱚᱡᱟ ᱚᱱᱟ ᱞᱟᱹᱭᱟᱹᱧ ᱢᱮ ᱦᱩᱱᱰᱟ ᱜᱟᱹᱰᱤ ᱚᱱᱟ ᱢᱟ ᱟᱹᱰᱤ ᱢᱟᱨᱮ ᱧᱩᱛᱩᱢᱤᱧ ᱵᱩᱡᱷᱟᱹᱣᱮᱫ ᱠᱟᱱᱟ ᱱᱚᱣᱟ ᱧᱩᱛᱩᱢ ᱞᱟᱹᱭᱟᱹᱧ ᱢᱮᱥᱮ ᱛᱷᱚᱲᱟ ᱦᱮᱸ ᱟᱨ ᱱᱚᱣᱟ ᱨᱮᱱᱟᱜ ᱫᱟᱢ ᱠᱚ ᱮᱠ ᱞᱟᱠᱷ ᱫᱚᱥ ᱦᱟᱡᱟᱨ ᱦᱮᱸ ᱚᱱᱟᱜᱮ ᱢᱟ ᱫᱚ ᱪᱮᱫ ᱞᱮᱠᱟ ᱮᱠ ᱞᱟᱠᱷ ᱯᱚᱱᱨᱚ ᱚᱱᱟᱫᱚ ᱛᱷᱚᱲᱟ ᱰᱷᱮᱹᱨ ᱧᱚᱜ ᱜᱮᱭᱟ ᱦᱮᱸ ᱛᱚᱵᱮ ᱢᱮᱱᱟᱜ ᱛᱟᱢ ᱜᱮᱭᱟ ᱱᱤᱛᱚᱜ ᱥᱳᱨᱩᱢ ᱨᱮᱢᱟ ᱜᱟᱹᱰᱤ ᱢᱮᱱᱫᱟᱹᱧ ᱤᱭᱟᱹ ᱢᱟᱦᱟ ᱢᱮᱱᱟᱜ ᱛᱟᱢ ᱜᱮᱭᱟ ᱦᱮᱸ ᱦᱮᱸ ᱪᱟᱞᱟᱜ ᱤᱧ ᱢᱮᱱᱫᱟ ᱦᱮᱸ ᱫᱟᱨᱟᱭ ᱵᱩᱫᱷᱵᱟᱨ ᱠᱚᱛᱮ ᱟᱫᱚ ᱟᱹᱜᱩ ᱠᱟᱛᱮᱫ ᱫᱚᱦᱚ ᱠᱟᱜ ᱢᱮ ᱧᱮᱞ ᱟᱹᱜᱩᱭ ᱛᱟᱢᱟᱧ ᱦᱮᱸ ᱴᱷᱤᱠ ᱜᱮᱭᱟ ᱢᱟ ᱛᱟᱦᱞᱮᱧ ᱫᱚᱦᱚᱭᱮᱫᱟ ᱪᱟᱞᱟᱜ ᱟᱹᱧ ᱦᱟᱸᱜ ᱦᱮᱸ ᱦᱮᱸ ᱴᱷᱤᱠ ᱜᱮᱭᱟ